ᱦᱮᱸ ᱪᱮᱫ ᱵᱤᱱ ᱢᱮᱱᱮᱜᱼᱟ ᱢᱟᱥᱮ ᱜᱚᱢᱠᱮ ᱞᱟᱹᱭ ᱵᱤᱱ ᱚᱠᱟ ᱠᱷᱚᱱᱟᱜ ᱵᱤᱱ ᱢᱮᱱᱮᱜᱼᱟ ᱛᱟᱦᱮᱱ ᱟᱪᱪᱷᱟ ᱵᱟᱦᱨᱮ ᱥᱮᱱ ᱠᱷᱚᱱᱟᱜ ᱵᱤᱱ ᱢᱮᱱᱮᱜᱼᱟ ᱛᱟᱦᱮᱱ ᱚᱠᱟ ᱠᱷᱚᱱᱟᱜ ᱵᱤᱱ ᱞᱟᱹᱭᱮᱜ ᱛᱟᱦᱮᱱ ᱞᱟᱹᱭ ᱵᱤᱱ ᱟᱨᱮ ᱜᱚᱢᱠᱮ ᱯᱟᱪᱷᱮᱫ ᱟᱪᱪᱷᱟ ᱴᱷᱤᱠ ᱜᱮᱭᱟ ᱟᱹᱵᱤᱱ ᱵᱤᱱ ᱢᱮᱱᱮᱜ ᱫᱚ ᱪᱮᱫ ᱠᱟᱛᱷᱟ ᱢᱟᱥᱮ ᱞᱟᱹᱭ ᱵᱤᱱ ᱟᱪᱪᱷᱟ ᱟᱸᱡᱚᱢ ᱵᱤᱱ ᱟᱞᱮ ᱴᱷᱮᱱ ᱫᱚ ᱱᱚᱝᱠᱟ ᱚᱱᱠᱟ ᱢᱮᱱᱟᱜᱼᱟ ᱛᱚ ᱟᱞᱮ ᱱᱩᱭ ᱯᱚᱰᱤᱛ ᱨᱚᱜᱷᱩᱱᱟᱛᱷ ᱢᱩᱨᱢᱩᱣᱟᱜ ᱚᱱᱠᱟ ᱵᱚᱸᱜᱟ ᱥᱮᱵᱟ ᱦᱩᱭᱩᱜᱼᱟ ᱛᱟᱵᱚᱱ ᱛᱟᱨᱯᱚᱨᱮ ᱚᱱᱟ ᱥᱟᱶᱛᱮ ᱟᱵᱚᱣᱟᱜ ᱯᱨᱳᱜᱨᱟᱢ ᱦᱩᱭᱩᱜᱼᱟ ᱱᱚᱣᱟ ᱰᱮᱢ ᱠᱚᱨᱮᱜ ᱯᱨᱳᱜᱨᱟᱢ ᱛᱟᱵᱚᱱ ᱦᱩᱭᱩᱜᱼᱟ ᱰᱮᱢ ᱠᱚᱨᱮᱜ ᱯᱨᱳᱜᱨᱟᱢ ᱦᱩᱭᱩᱜᱼᱟ ᱚᱱᱠᱟᱱ ᱧᱮᱼᱧᱮᱞ ᱡᱟᱭᱜᱟ ᱠᱚᱫᱚ ᱚᱱᱥᱟ ᱠᱚᱜᱮ ᱟᱫᱚ ᱟᱵᱚ ᱥᱟᱱᱛᱟᱲ ᱞᱟᱹᱜᱤᱫ ᱱᱟᱦᱟᱜ ᱟᱵᱚ ᱥᱟᱱᱛᱟᱲ ᱡᱟᱦᱟᱸ ᱞᱟᱹᱜᱤᱫ ᱢᱟᱱᱮ ᱟᱵᱚ ᱯᱚᱰᱤᱛ ᱨᱚᱜᱷᱩᱱᱟᱛᱷ ᱡᱟᱡᱟᱸ ᱞᱮᱠᱟ ᱧᱮᱼᱧᱮᱞ ᱠᱚ ᱦᱤᱡᱩᱜᱼᱟ ᱫᱩᱱᱭᱟᱹ ᱦᱚᱲ ᱟᱫᱚ ᱟᱵᱚ ᱦᱩᱭᱱᱟ ᱱᱚᱣᱟ ᱟᱵᱚ ᱪᱟᱢᱯᱟᱫᱟ ᱵᱤᱨ ᱵᱤᱱ ᱟᱸᱡᱚᱢ ᱠᱟᱜᱼᱟ ᱥᱮ ᱵᱟᱝᱟ ᱟᱵᱚ ᱤᱭᱟᱹ ᱨᱮ ᱦᱮᱸ ᱪᱟᱢᱯᱟᱫᱟ ᱨᱮᱱᱟᱜ ᱜᱟᱲ ᱤᱭᱟᱹ ᱨᱮ ᱚᱱᱟ ᱢᱚᱱᱫᱤᱨ ᱠᱚ ᱦᱤᱡᱩᱜᱼᱟ ᱜᱟᱲ ᱟᱨ ᱦᱟᱲᱟᱢ ᱚᱸᱰᱮ ᱯᱩᱡᱟ ᱦᱩᱭᱩᱜᱼᱟ ᱟᱫᱚ ᱟᱹᱰᱤ ᱜᱟᱱ ᱯᱩᱡᱟ ᱛᱟᱵᱚᱱ ᱢᱮᱱᱟᱜᱼᱟ ᱛᱚ ᱪᱮᱫ ᱪᱮᱫ ᱠᱟᱛᱷᱟ ᱢᱟᱥᱮ ᱞᱟᱹᱭ ᱵᱤᱱ ᱜᱚᱢᱠᱮ ᱦᱳᱭ ᱟᱵᱚ ᱟᱫᱚ ᱱᱚᱜᱼᱚᱸᱭ ᱱᱚᱝᱠᱟ ᱯᱩᱡᱟ ᱯᱟᱴ ᱦᱩᱭᱩᱜᱼᱟ ᱟᱫᱚ ᱧᱮᱼᱧᱮᱞ ᱯᱮ ᱦᱤᱡᱩᱜ ᱠᱷᱟᱱ ᱦᱤᱡᱩᱜ ᱯᱮ ᱛᱟᱵᱚᱱ ᱟᱨ ᱱᱚᱝᱠᱟ ᱯᱨᱳᱜᱨᱟᱢ ᱦᱩᱭᱩᱜᱼᱟ ᱱᱚᱰᱮ ᱳᱰᱤᱥᱟ ᱤᱭᱟᱹ ᱨᱮ ᱦᱩᱭᱩᱜᱼᱟ ᱟᱵᱚ ᱳᱰᱤᱥᱟ ᱢᱚᱭᱩᱨᱵᱷᱚᱸᱡᱽ ᱤᱭᱟᱹ ᱨᱮ ᱯᱚᱰᱤᱛ ᱨᱚᱜᱷᱩᱱᱟᱛᱷ ᱵᱤᱱ ᱟᱸᱡᱚᱢ ᱠᱟᱫ ᱜᱮᱭᱟ ᱦᱳᱭ ᱚᱸᱰᱮ ᱯᱨᱳᱜᱨᱟᱢ ᱦᱩᱭᱩᱜᱼᱟ ᱟᱨ ᱟᱵᱚ ᱱᱚᱣᱟ ᱵᱟᱸᱠᱚᱲ ᱰᱮᱢ ᱠᱚ ᱧᱮᱼᱧᱮᱞ ᱠᱚᱦᱩᱭᱩᱜᱼᱟ ᱟᱨ ᱡᱟᱛᱛᱨᱟ ᱯᱟᱛᱟ ᱠᱚ ᱦᱩᱭᱩᱜᱼᱟ ᱵᱚᱸᱜᱟ ᱵᱳᱨᱳ ᱠᱚ ᱦᱩᱭᱩᱜᱼᱟ ᱛᱟᱵᱚᱱ ᱪᱮᱫ ᱵᱤᱱ ᱢᱮᱱ ᱦᱮᱸ ᱦᱮᱸ ᱥᱤᱢᱲᱤᱯᱟᱲ ᱠᱚᱨᱮ ᱦᱚᱸ ᱛᱟᱵᱚᱱ ᱦᱩᱭᱩᱜᱼᱟ ᱥᱤᱢᱲᱤᱯᱟᱲ ᱟᱵᱚ ᱚᱸᱰᱮ ᱧᱮᱼᱧᱮᱞ ᱞᱮᱠᱟᱱ ᱡᱟᱭᱜᱟ ᱢᱮᱱᱟᱜᱼᱟ ᱰᱷᱤᱝᱠᱩᱴ ᱠᱚᱠᱚ ᱧᱮᱼᱧᱮᱞ ᱞᱮᱠᱟᱱ ᱡᱟᱭᱜᱟ ᱢᱮᱱᱟᱜᱼᱟ ᱛᱟᱨᱯᱚᱨᱮ ᱱᱚᱛᱮ ᱟᱵᱚ ᱦᱩᱭᱱᱟ ᱰᱷᱤᱝᱠᱩᱲ ᱦᱩᱭᱱᱟ ᱥᱤᱢᱲᱤᱯᱟᱲ ᱦᱩᱭᱱᱟ ᱛᱟᱨᱯᱚᱨᱮ ᱚᱱᱠᱟ ᱳᱰᱤᱥᱟ ᱨᱮᱭᱟᱜ ᱟᱵᱚ ᱯᱩᱨᱤ ᱦᱩᱭᱱᱟ ᱡᱚᱜᱚᱱᱱᱟᱛᱷ ᱢᱚᱱᱫᱤᱨ ᱠᱚ ᱚᱱᱠᱟ ᱟᱹᱰᱤ ᱜᱟᱱ ᱛᱟᱵᱚᱱ ᱱᱚᱣᱟ ᱨᱟᱭᱨᱚᱢᱯᱩᱨ ᱨᱚᱛᱷᱚ ᱡᱟᱛᱨᱟ ᱢᱮᱞᱟ ᱟᱹᱰᱤ ᱵᱮᱥ ᱦᱩᱭᱩᱜᱼᱟ ᱦᱮᱸ ᱨᱟᱭᱨᱚᱢᱯᱩᱨ ᱠᱚᱨᱮ ᱫᱚ ᱟᱵᱚ ᱱᱚᱝᱠᱟ ᱨᱟᱭᱨᱚᱢᱯᱩᱨ ᱥᱮᱱ ᱵᱤᱱ ᱦᱤᱡᱩᱜᱼᱟ ᱨᱚᱛᱷᱚ ᱡᱟᱛᱨᱟ ᱠᱚ ᱦᱩᱭᱩᱜᱼᱟ ᱫᱩᱨᱜᱟ ᱯᱩᱡᱟᱹ ᱠᱚ ᱦᱩᱭᱩᱜᱼᱟ ᱛᱚ ᱦᱤᱡᱩᱜᱢᱟ ᱧᱮᱞ ᱤᱫᱤᱢᱟ ᱱᱚᱛᱮ ᱟᱵᱚ ᱡᱚᱛᱚᱣᱟᱜ ᱦᱩᱭᱩᱜ ᱠᱟᱱᱟ ᱟᱵᱚ ᱯᱚᱰᱤᱛ ᱨᱚᱜᱷᱩᱱᱟᱛᱟᱜ ᱤᱭᱟᱹ ᱠᱚᱨᱮᱜ ᱯᱨᱳᱜᱨᱟᱢ ᱠᱚᱨᱮ ᱡᱳᱛᱚᱣᱟᱜ ᱧᱮᱞ ᱤᱫᱤ ᱯᱮ ᱛᱟᱵᱚᱱ ᱟᱨ ᱟᱪᱪᱷᱟ ᱴᱷᱤᱠᱟ ᱜᱚᱢᱠᱮ ᱛᱚᱵᱮ ᱴᱷᱤᱠᱟ ᱟᱨ ᱦᱤᱡᱩᱜᱼᱢᱟ ᱧᱮᱞ ᱤᱫᱤᱭᱢᱟ ᱦᱳᱭ ᱴᱷᱤᱠᱟ ᱛᱚᱵᱮ ᱟᱨ ᱧᱮᱞ ᱦᱤᱡᱩᱜᱼᱢᱟ ᱦᱮᱸ